ᱟᱵᱚᱫᱚ ᱵᱟᱦᱟᱨᱮᱫᱚ ᱟᱞᱛᱟ ᱯᱟᱹᱲᱞᱟᱹᱠ ᱥᱟᱹᱲᱚᱵᱚ ᱵᱟᱸᱫᱮᱭᱟ ᱟᱨ ᱟᱞᱛᱟ ᱯᱟᱹᱲᱞᱟᱹᱠ ᱥᱟᱹᱲᱤ ᱵᱟᱸᱫᱮ ᱟᱛᱮᱫ ᱱᱟᱭᱠᱮ ᱵᱟᱵᱟᱠᱮ ᱡᱟᱦᱮᱨ ᱫᱷᱟᱹᱨᱤᱡᱵᱚ ᱤᱫᱤ ᱦᱚᱴᱚᱠᱟᱭᱟ ᱟᱨ ᱡᱟᱦᱮᱨ ᱠᱷᱚᱱ ᱟᱞᱛᱟ ᱯᱟᱹᱲᱞᱟᱹᱠ ᱥᱟᱹᱲᱤ ᱦᱚᱨᱚᱜ ᱟᱛᱮᱫᱵᱚ ᱫᱟᱨᱟᱢ ᱟᱹᱜᱩᱭᱮᱭᱟ ᱡᱟᱦᱟᱸᱫᱚ ᱟᱞᱛᱟ ᱯᱟᱹᱲᱞᱟᱹᱠ ᱥᱟᱹᱲᱤᱫᱚ ᱵᱟᱦᱟᱨᱮᱵᱚ ᱵᱟᱸᱫᱮᱭᱟ ᱟᱨ ᱯᱮᱬᱮ ᱥᱟᱹᱲᱤᱫᱚ ᱥᱚᱦᱚᱨᱟᱭᱨᱮᱵᱚ ᱵᱟᱸᱫᱮᱭᱟ ᱚᱱᱟᱫᱚ ᱥᱚᱦᱚᱨᱟᱭᱨᱮᱵᱚ ᱵᱟᱸᱫᱮᱭᱟ ᱯᱮᱬᱮ ᱥᱟᱹᱲᱤᱫᱚ ᱵᱟᱸᱫᱮᱭᱟᱛᱮᱫ ᱰᱟᱹᱝᱨᱤᱠᱚ ᱜᱟᱹᱭᱠᱚ ᱵᱚ ᱪᱟᱨᱦᱟᱣ ᱠᱚᱣᱟ ᱟᱨ ᱱᱤᱝᱠᱟᱹ ᱮᱱᱮᱡᱼᱥᱮᱨᱮᱧ ᱟᱠᱷᱲᱟᱨᱮ ᱯᱮᱬᱮ ᱥᱟᱹᱲᱤ ᱦᱚᱸᱵᱚᱱ ᱵᱟᱸᱫᱮ ᱫᱟᱲᱮᱭᱟᱜᱼᱟ ᱟᱞᱛᱟ ᱯᱟᱹᱲᱞᱟᱹᱠ ᱥᱟᱹᱲᱤᱦᱚᱸᱵᱚᱱ ᱵᱟᱸᱫᱮ ᱫᱟᱲᱮᱜᱼᱟ ᱟᱨ ᱟᱠᱷᱲᱟ ᱨᱮᱫᱚ ᱦᱮᱸ ᱡᱚᱛᱚᱱ ᱞᱮᱠᱟᱱᱟᱜ ᱜᱮᱵᱚ ᱦᱚᱨᱚᱜ ᱫᱟᱲᱮᱭᱟᱜᱼᱟ ᱟᱫᱚ ᱟᱞᱛᱟ ᱯᱟᱹᱲᱞᱟᱹᱠ ᱯᱮᱬᱮ ᱥᱟᱹᱲᱤᱠᱚᱵᱚ ᱦᱚᱨᱚᱜᱠᱟᱜ ᱠᱷᱟᱱ ᱫᱚ ᱵᱮᱥ ᱜᱮᱭᱟ ᱟᱨ ᱟᱞᱛᱟ ᱯᱟᱹᱲᱞᱟᱹᱠᱫᱚ